ᱠᱟᱹᱢᱤᱦᱚᱨᱟ ᱡᱚᱢᱟᱜ ᱞᱮᱠᱟᱛᱮ ᱞᱟᱹᱭ ᱜᱟᱱᱚᱜᱼᱟ ᱡᱟᱦᱟᱸ ᱞᱮᱠᱟ ᱡᱮᱢᱚᱱ ᱚᱰᱟᱨ ᱟᱵᱚᱱ ᱥᱩᱭᱜᱤ ᱨᱮᱵᱚᱱ ᱚᱰᱟᱨᱟ ᱡᱚᱢᱮᱴᱳ ᱨᱮᱵᱚᱱ ᱚᱰᱟᱨᱟ ᱯᱷᱤᱞᱤᱯᱠᱟᱨᱴ ᱵᱟᱜᱟᱨᱟ ᱢᱮᱱᱟᱜᱼᱟ ᱯᱷᱤᱞᱤᱯᱠᱟᱨᱴ ᱢᱮᱱᱟᱜᱼᱟ ᱢᱤᱥᱳ ᱢᱮᱱᱟᱜᱼᱟ ᱡᱟᱦᱟᱸ ᱛᱤᱱᱟᱹᱜ ᱜᱮ

ᱠᱤᱪᱷᱩᱠ ᱞᱮᱴ ᱛᱮ ᱦᱮᱡ ᱯᱚᱨᱮᱛᱮ ᱡᱟᱦᱟᱸ ᱡᱟᱦᱟᱸ ᱥᱟᱢᱟᱱ ᱠᱚᱫᱚ ᱢᱚᱛᱞᱚᱵ ᱜᱚᱨᱚᱢ ᱜᱚᱨᱚᱢ ᱫᱚ ᱵᱟᱭ ᱛᱟᱦᱮᱱᱟ ᱡᱟᱦᱟᱸ ᱡᱟᱦᱟᱸ ᱥᱟᱢᱟᱱ ᱠᱚᱫᱚ ᱵᱟᱥᱠᱮᱜᱼᱟ ᱛᱳ ᱚᱱᱟ ᱠᱚᱫᱚ ᱵᱟᱥᱠᱮᱜᱼᱟ ᱡᱟᱦᱟᱸ ᱞᱮᱠᱟ ᱡᱮᱢᱚᱱ ᱚᱰᱟᱨ ᱚᱰᱟᱨ ᱛᱮ ᱩᱱᱤ ᱰᱮᱨᱤᱜᱼᱟᱭ ᱞᱮᱴᱚᱜ ᱟᱭ ᱥᱚᱢᱚᱭ ᱨᱮ ᱵᱟᱭ ᱮᱢ ᱫᱟᱲᱮᱭᱟᱵᱚᱱ ᱠᱷᱟᱱ ᱚᱱᱟᱛᱮ ᱵᱟᱥᱠᱮᱜᱼᱟ ᱵᱟᱠᱷᱟᱱ ᱫᱚ ᱡᱟᱦᱟᱸ ᱵᱚᱱ ᱚᱰᱟᱨ ᱠᱟᱜᱼᱟ ᱵᱚᱱ ᱚᱱᱟ ᱵᱟᱝ ᱦᱮᱡ ᱠᱟᱛᱮᱫ ᱩᱞᱴᱟᱹ ᱟᱜ ᱠᱚ ᱯᱮᱠᱤᱝ ᱠᱟᱜᱼᱟ ᱠᱚ ᱩᱞᱴᱟᱹ ᱟᱜ ᱚᱰᱟᱨ ᱠᱚ ᱵᱷᱮᱡᱟ ᱠᱟᱜᱼᱟ ᱮᱱᱠᱷᱟᱱ ᱚᱱᱟ ᱠᱚᱫᱚ ᱡᱟᱦᱟᱸ ᱞᱮᱠᱟ ᱨᱤᱴᱟᱨᱱ ᱨᱮᱱᱟᱜ ᱚᱯᱥᱮᱱ ᱛᱟᱦᱮᱱᱟ ᱨᱤᱴᱟᱨᱱ ᱨᱮᱱᱟᱜ ᱚᱯᱥᱮᱱ ᱨᱮ ᱪᱟᱞᱟᱣ ᱠᱟᱛᱮᱫ ᱦᱚᱸᱵᱚᱱ ᱨᱤᱴᱟᱨᱱ ᱫᱟᱲᱮᱭᱟᱜᱼᱟ ᱵᱚᱱ ᱤᱭᱟ ᱯᱷᱤᱨ ᱡᱩᱫᱤ ᱡᱟᱦᱟᱸᱭ ᱰᱮᱞᱤᱵᱷᱟᱹᱨᱤ ᱵᱚᱭ ᱦᱮᱡ ᱠᱟᱱᱟᱭ ᱩᱱᱤ ᱜᱮᱵᱚᱱ ᱨᱤᱴᱟᱨᱱ ᱦᱚᱪᱚ ᱫᱟᱲᱮᱭᱟᱭᱟ ᱵᱚᱱ ᱟᱫᱚ ᱰᱮᱞᱤᱵᱷᱟᱹᱨᱤ ᱵᱚᱭ ᱡᱩᱫᱤ ᱵᱚᱱ ᱨᱤᱴᱟᱨᱱ ᱦᱚᱪᱚᱭᱮᱭᱟ ᱵᱟᱠᱷᱟᱱ ᱟᱡᱟᱜ ᱟᱯᱚᱛᱛᱤ ᱦᱩᱭᱩᱜ ᱛᱟᱭᱟ ᱟᱡ ᱮᱸᱴᱠᱮᱴᱚᱬᱮᱜᱼᱟ ᱚᱱᱟᱛᱮ ᱰᱮᱞᱤᱵᱷᱟᱹᱨᱤ ᱵᱚᱭ ᱫᱚ ᱵᱟᱠᱚ ᱨᱤᱴᱟᱨᱱᱟ ᱛᱚ ᱡᱟᱦᱟᱸ ᱮᱯ ᱨᱮᱵᱚᱱ ᱚᱰᱟᱨ ᱟᱵᱚᱱ ᱡᱮᱢᱚᱱ ᱡᱩᱫᱤ ᱟᱵᱚ ᱥᱩᱭᱜᱤ ᱨᱮᱵᱚᱱ ᱚᱰᱟᱨ ᱟᱵᱚᱱ ᱵᱟᱠᱷᱟᱱ ᱡᱚᱢᱮᱴᱳ ᱨᱮᱵᱚᱱ ᱚᱰᱟᱨ ᱟᱵᱚᱱ ᱠᱷᱟᱱ ᱚᱸᱰᱮ ᱠᱷᱚᱱ ᱜᱮ ᱪᱟᱞᱟᱣ ᱠᱟᱛᱮᱫ ᱚᱱᱟ ᱨᱮᱜᱮ ᱚᱯᱥᱮᱱ ᱢᱮᱱᱟᱜᱼᱟ ᱨᱤᱴᱟᱨᱱ ᱨᱮᱱᱟᱜ ᱚᱰᱟᱨ ᱠᱮᱱᱥᱮᱞ ᱨᱮᱭᱟᱜ ᱤᱭᱟ ᱯᱷᱤᱨ ᱚᱰᱟᱨ ᱚᱰᱟᱨ ᱪᱮᱫ ᱚᱱᱟ ᱫᱚᱠᱚ ᱞᱟᱹᱭᱟ ᱨᱤᱯᱷᱟᱭᱤᱥ ᱤᱭᱟ ᱯᱷᱤᱨ ᱢᱚᱛᱞᱚᱵ ᱚᱰᱟᱨ ᱪᱮᱧᱡᱽ ᱞᱟᱹᱜᱤᱫ ᱛᱮ ᱡᱮ ᱱᱚᱣᱟ ᱫᱚ ᱮᱠᱥᱯᱟᱭᱟᱨ ᱟᱠᱟᱱᱟ ᱱᱚᱣᱟ ᱚᱰᱟᱨ ᱫᱚ ᱵᱟᱞᱮ ᱮᱠᱥᱮᱯᱴ ᱟᱞᱮ ᱚᱸᱰᱮ ᱠᱷᱚᱱᱟᱜ ᱜᱮ ᱥᱤᱜᱽᱱᱮᱪᱟᱨ ᱰᱮᱞᱤᱵᱷᱟᱹᱨᱤ ᱵᱚᱭ ᱡᱟᱦᱟᱸᱭ ᱛᱟᱦᱮᱱᱟ ᱩᱱᱤ ᱥᱤᱜᱽᱱᱮᱪᱟᱨ ᱦᱚᱪᱚᱭᱟᱭ ᱚᱸᱰᱮ ᱚᱱᱟ ᱡᱟᱦᱟᱸ ᱡᱚᱢᱟᱜ ᱢᱮᱱᱟᱜᱼᱟ ᱚᱱᱟ ᱠᱷᱟᱨᱟᱯ ᱟᱠᱟᱱᱟ ᱡᱟᱦᱟᱸ ᱨᱤᱡᱮᱱ ᱮᱢ ᱦᱩᱭᱩᱜᱼᱟ ᱚᱱᱟ ᱢᱤᱫ ᱠᱷᱟᱨᱟᱯ ᱟᱠᱟᱱᱟ ᱤᱭᱟ ᱯᱷᱤᱨ ᱚᱱᱟ ᱫᱚ ᱵᱟᱥᱠᱮ ᱟᱠᱟᱱᱟ ᱤᱭᱟ ᱯᱷᱤᱨ ᱮᱠᱥᱯᱟᱭᱟᱨ ᱟᱠᱟᱱᱟ ᱚᱱᱟ ᱨᱤᱡᱮᱱ ᱮᱢ ᱠᱟᱛᱮᱫ ᱟᱵᱚ ᱚᱱᱟ ᱵᱚᱱ ᱠᱮᱱᱥᱮᱞ ᱫᱟᱲᱮᱭᱟᱜᱼᱟ ᱵᱚᱱ ᱚᱱᱟ ᱚᱰᱟᱨ ᱫᱚ ᱵᱟᱵᱚᱱ ᱮᱠᱥᱮᱯᱴ ᱫᱟᱲᱮᱭᱟᱜᱼᱟ ᱵᱚᱱ ᱚᱱᱟ ᱦᱤᱥᱟᱹᱵ ᱛᱮ ᱡᱩᱫᱤ ᱟᱵᱚ ᱨᱮᱥᱴᱩᱨᱮᱱᱴ ᱨᱮᱵᱚᱱ ᱪᱟᱞᱟᱜ ᱟᱵᱚᱱ ᱚᱸᱰᱮ ᱠᱷᱚᱱᱟᱜ ᱦᱚᱸ ᱚᱱᱟ ᱥᱤᱥᱴᱮᱢ ᱛᱮᱜᱮᱵᱚᱱ ᱠᱮᱱᱥᱮᱞ ᱫᱟᱲᱮᱭᱟᱜᱼᱟ ᱵᱚᱱ ᱟᱨ ᱡᱟᱦᱟᱸ ᱞᱮᱠᱟᱜᱮ ᱚᱰᱟᱨ ᱠᱮᱱᱥᱮᱞᱚᱜᱼᱟ ᱚᱱᱟ ᱨᱮ ᱢᱤᱫᱴᱮᱱ ᱨᱤᱡᱮᱱ ᱮᱢ ᱦᱩᱭᱩᱜᱼᱟ ᱴᱟᱴᱠᱟ ᱢᱟᱞ ᱵᱟᱹᱧ ᱧᱟᱢ ᱟᱠᱟᱫᱼᱟ ᱡᱟᱦᱟᱸ ᱤᱧ ᱚᱰᱟᱨ ᱞᱮᱫ ᱟᱹᱧ ᱚᱱᱟ ᱡᱤᱱᱤᱥ ᱤᱧ ᱵᱟᱹᱧ ᱧᱟᱢ ᱟᱠᱟᱫᱼᱟ ᱜᱚᱨᱚᱢ ᱜᱚᱨᱚᱢᱟᱜ ᱵᱟᱹᱧ ᱧᱟᱢ ᱟᱠᱟᱫᱼᱟ ᱯᱷᱤᱨ ᱱᱚᱣᱟ ᱫᱚ ᱫᱚᱢᱮ ᱥᱩᱱᱩᱢ ᱜᱮᱭᱟ ᱥᱮ ᱥᱩᱱᱩᱢ ᱠᱚᱢ ᱜᱮᱭᱟ ᱟᱨ ᱵᱟᱠᱷᱟᱱ ᱡᱟᱦᱟᱸ ᱜᱮ ᱱᱚᱣᱟ ᱫᱚ ᱠᱷᱟᱨᱟᱯ ᱜᱮᱭᱟ ᱥᱮ ᱡᱚᱢ ᱨᱮᱭᱟᱜ ᱟᱭᱴᱮᱢ ᱵᱟᱝ ᱠᱟᱱᱟ ᱚᱱᱠᱟ ᱢᱮᱱ ᱠᱟᱛᱮᱫ ᱚᱱᱠᱟ ᱨᱤᱡᱮᱱ ᱮᱢ ᱠᱟᱛᱮᱫ ᱟᱵᱚ ᱚᱱᱟ ᱚᱰᱟᱨ ᱵᱚᱱ ᱠᱮᱱᱥᱮᱞ ᱫᱟᱲᱮᱭᱟᱜᱼᱟ ᱵᱚᱱ ᱟᱨ ᱚᱰᱟᱨ ᱠᱮᱱᱥᱮᱞ ᱯᱚᱨᱮ ᱛᱮ ᱡᱟᱦᱟᱸ ᱵᱚᱱ ᱚᱰᱟᱨ ᱟᱵᱚᱱ ᱚᱱᱟ ᱮᱴᱟᱜᱟᱜ ᱚᱰᱟᱨ ᱠᱚ ᱵᱷᱮᱡᱟᱭᱟᱠᱚ ᱛᱳ ᱡᱩᱫᱤ ᱚᱰᱟᱨ ᱢᱟᱲᱟᱝ ᱛᱮ ᱟᱵᱚ ᱯᱮᱢᱮᱱᱴ ᱵᱚᱱ ᱮᱢ ᱠᱟᱜᱼᱟ ᱵᱚᱱ ᱢᱮᱱᱠᱷᱟᱱ ᱚᱱᱟ ᱯᱮᱢᱮᱱᱴ ᱫᱚ ᱵᱟᱠᱚ ᱨᱤᱴᱟᱨᱱ ᱨᱩᱣᱟᱹᱲᱟᱠᱚ ᱟᱨ ᱡᱩᱫᱤ ᱟᱵᱚ ᱠᱮᱥ ᱚᱱ ᱰᱮᱞᱤᱵᱷᱟᱹᱨᱤ ᱵᱚᱱ ᱚᱯᱥᱮᱱ ᱨᱮᱵᱚᱱ ᱮᱢ ᱟᱵᱚᱱ ᱮᱱᱠᱷᱟᱱ ᱫᱚ ᱚᱱᱟ ᱠᱮᱥ ᱚᱱ ᱰᱮᱞᱤᱵᱷᱟᱹᱨᱤ ᱨᱮ ᱠᱷᱟᱱ ᱫᱚ ᱡᱟᱦᱟᱸ ᱛᱤᱨᱮ ᱚᱱᱟ ᱚᱰᱟᱨ ᱵᱚᱱ ᱧᱟᱢᱟ ᱩᱱ ᱥᱚᱢᱚᱭ ᱜᱮ ᱠᱮᱥ ᱮᱢ ᱦᱩᱭᱩᱜᱼᱟ ᱢᱮᱱᱠᱷᱟᱱ ᱚᱱᱠᱟ ᱫᱚ ᱚᱱᱟ ᱮᱠᱪᱩᱭᱮᱞᱤ ᱫᱚ ᱚᱱᱟᱜᱮ ᱱᱟᱯᱟᱭᱚᱜᱼᱟ ᱪᱤᱠᱟᱹᱛᱮ ᱤᱧ ᱚᱰᱟᱨ ᱤᱧ ᱮᱢ ᱟᱠᱟᱫᱼᱟ ᱤᱧ ᱪᱮᱫ ᱥᱟᱢᱟᱱᱤᱧ ᱧᱟᱢᱟ ᱪᱮᱫ ᱠᱚ ᱰᱮᱞᱤᱵᱷᱟᱹᱨᱤ ᱤᱧᱟᱹ ᱠᱚ ᱚᱱᱟ ᱢᱟᱲᱟᱝ ᱤᱧ ᱧᱮᱞᱟ ᱛᱟᱭᱚᱢ ᱛᱮ ᱚᱱᱟ ᱠᱮᱥ ᱤᱧ ᱯᱮᱭᱟ ᱚᱱᱠᱟ ᱠᱟᱛᱮᱫ ᱚᱰᱟᱨ ᱫᱚ ᱚᱱᱟᱜᱮ ᱱᱟᱯᱟᱭᱚᱜᱼᱟ